ᱟᱞᱮ ᱴᱚᱴᱷᱟ ᱨᱮᱫᱚ ᱟᱭᱢᱟᱜᱟᱱ ᱮᱴᱟᱜ ᱡᱟᱹᱛᱤ ᱠᱚᱦᱚᱸ ᱦᱮᱱᱟᱜ ᱠᱚᱜᱮᱭᱟ ᱟᱨ ᱩᱱᱠᱩ ᱠᱚ ᱥᱚᱝᱜᱮᱡ ᱡᱳᱜᱟᱡᱳᱜ ᱦᱚᱞᱮ ᱫᱚᱦᱚᱭ ᱜᱮᱭᱟ ᱪᱮᱫᱟᱜ ᱥᱮ ᱱᱚᱜᱼᱚᱭ ᱦᱚᱲᱟᱜ ᱫᱚ ᱠᱟᱹᱢᱤ ᱠᱚᱦᱚᱸ ᱵᱟᱹᱱᱩᱜᱼᱟ ᱚᱱᱟ ᱫᱤᱠᱩ ᱠᱚ ᱥᱚᱝᱜᱮᱡ ᱜᱮ ᱴᱷᱮᱱᱜᱮ ᱟᱞᱮ ᱫᱚ ᱠᱟᱹᱢᱤ ᱫᱚᱞᱮ ᱪᱟᱞᱟᱜᱼᱟ ᱚᱱᱟ ᱛᱮᱞᱮ ᱡᱳᱜᱟᱡᱳᱜᱟ

ᱥᱮ ᱡᱟᱦᱟᱱᱟᱜ ᱵᱳᱭ ᱠᱤᱨᱤᱧ ᱡᱟᱦᱟᱱᱟᱜ ᱧᱮᱞ ᱚᱱᱟᱛᱮ ᱫᱤᱠᱩ ᱠᱚ ᱥᱚᱝᱜᱮᱡ ᱫᱚᱞᱮ ᱡᱳᱜᱟᱡᱳᱜ ᱞᱮ ᱫᱚᱦᱚᱭᱟ